ᱥᱚᱨᱠᱟᱨ ᱱᱤᱛᱳᱜ ᱟᱹᱰᱤ ᱞᱮᱠᱟ ᱨᱤᱱᱮ ᱮᱢᱚᱜ ᱠᱟᱱᱟ

ᱚᱱᱟ ᱫᱚ ᱵᱮᱝᱠ ᱮᱠᱟᱣᱩᱱᱴ ᱨᱮᱜᱮ ᱮᱢᱚᱜ ᱠᱟᱱᱟᱭ ᱚᱱᱟ ᱨᱤᱱ ᱧᱟᱢ ᱞᱟᱹᱜᱤᱫᱛᱮ ᱵᱮᱝᱠ ᱨᱮ ᱟᱹᱰᱤᱜᱟᱱ ᱟᱱᱟᱴ ᱛᱟᱦᱮᱱ ᱠᱟᱱᱟ ᱡᱟᱦᱟᱸ ᱞᱮᱠᱟ ᱥᱮ ᱥᱚᱨᱠᱟᱨᱟᱜ ᱜᱚᱲᱚ ᱧᱟᱢ ᱞᱟᱹᱜᱤᱫ ᱛᱮᱫᱚ ᱵᱮᱝᱠ ᱨᱮ ᱯᱟᱥᱵᱩᱠ ᱛᱟᱦᱮᱱ ᱫᱚᱨᱠᱟᱨᱚᱜ ᱠᱟᱱᱟ ᱯᱟᱥᱵᱩᱠ ᱨᱮ ᱢᱳᱵᱟᱭᱤᱞ ᱨᱮᱱᱟᱜ ᱱᱟᱢᱵᱟᱨ ᱛᱟᱦᱮᱱ ᱫᱚᱨᱠᱟᱨ ᱚᱱᱟ ᱢᱳᱵᱟᱭᱤᱞ ᱱᱟᱢᱵᱟᱨ ᱫᱚ ᱟᱫᱷᱟᱨ ᱥᱟᱞᱟᱜ ᱞᱤᱝᱠ ᱛᱟᱦᱮᱱ ᱫᱚᱨᱠᱟᱨ ᱱᱚᱜᱼᱚ ᱱᱚᱣᱟ ᱠᱟᱹᱢᱤ ᱠᱚ ᱡᱩᱫᱤ ᱟᱫᱷᱟᱨ ᱥᱟᱞᱟᱜ ᱢᱳᱵᱟᱭᱤᱞ ᱞᱤᱝᱠ ᱵᱟᱝᱢᱟ ᱢᱳᱵᱟᱭᱤᱞ ᱥᱟᱞᱟᱜ ᱯᱟᱥᱵᱩᱠ ᱨᱮᱱᱟᱜ ᱱᱟᱢᱵᱟᱨ ᱛᱟᱦᱮᱱ ᱱᱚᱣᱟ ᱠᱚ ᱵᱟᱭ ᱛᱟᱦᱮᱱ ᱠᱷᱟᱱ ᱵᱮᱝᱠ ᱨᱮᱱᱟᱜ ᱨᱳᱣᱱᱚ ᱠᱚᱫᱚ ᱮᱠᱟᱞᱜᱮ ᱵᱟᱭ ᱧᱟᱢᱚᱜᱼᱟ ᱚᱱᱟ ᱠᱷᱟᱹᱛᱤᱨ ᱥᱚᱨᱠᱟᱨᱟᱜ ᱡᱟᱦᱟᱸ ᱞᱮᱠᱟᱱ ᱥᱩᱵᱤᱫᱷᱟ ᱜᱮ ᱵᱟᱝᱢᱟ ᱡᱳᱡᱚᱱᱟ ᱜᱮ ᱩᱰᱚᱠ ᱟᱠᱟᱱᱟ ᱵᱟᱝᱢᱟ ᱦᱚᱲ ᱞᱟᱹᱜᱤᱫᱛᱮ ᱚᱱᱟ ᱮᱢᱚᱜ ᱞᱟᱹᱜᱤᱫ ᱥᱚᱨᱠᱟᱨᱮ ᱛᱮᱭᱟᱨ ᱟᱠᱟᱱᱟ ᱚᱱᱟ ᱠᱚᱫᱚ ᱱᱚᱜᱼᱚ ᱱᱚᱣᱟ ᱢᱳᱵᱟᱭᱤᱞ ᱱᱟᱢᱵᱟᱨ ᱯᱟᱥᱵᱩᱠ ᱥᱟᱞᱟᱜ ᱵᱟᱝᱢᱟ ᱟᱫᱷᱟᱨ ᱥᱟᱞᱟᱜ ᱢᱳᱵᱟᱭᱤᱞ ᱱᱟᱢᱵᱟᱨ ᱞᱤᱝᱠ ᱛᱟᱦᱮᱱ ᱮᱱᱟᱝ ᱧᱟᱢ ᱫᱟᱲᱮᱭᱟᱜᱼᱟ